ᱵᱮᱭᱟᱢ ᱯᱚᱨᱮ ᱫᱚ ᱦᱚᱲᱢᱚ ᱫᱚ ᱡᱮᱢᱚᱱ ᱯᱷᱟᱥ ᱯᱷᱟᱥ ᱵᱮᱭᱟᱢ ᱦᱩᱭᱩᱜᱼᱟ ᱛᱚ ᱦᱚᱲᱢᱚ ᱫᱚ ᱯᱷᱟᱥ ᱯᱷᱟᱥ ᱫᱚ ᱠᱟᱹᱡ ᱞᱟᱸᱜᱟ ᱫᱷᱟᱨᱟᱜᱮ ᱵᱩᱡᱷᱟᱹᱜᱼᱟ ᱛᱚ ᱤᱱᱟᱹ ᱦᱤᱥᱟᱹᱵᱽᱛᱮ ᱠᱟᱹᱡ ᱵᱷᱤᱴᱟᱢᱤᱱ ᱠᱚ ᱟᱨᱠᱚ ᱡᱚᱢ ᱦᱩᱭᱩᱜᱼᱟ ᱮᱱᱠᱷᱟᱱ ᱫᱚ ᱴᱷᱤᱠ ᱫᱷᱟᱨᱟ ᱵᱩᱡᱷᱟᱹᱜᱼᱟ ᱵᱟᱝᱠᱷᱟᱱ ᱫᱚ ᱯᱩᱨᱟᱹ ᱞᱟᱸᱜᱟ ᱜᱮ ᱵᱩᱡᱷᱟᱹᱜᱼᱟ ᱟᱫᱚ ᱫᱤᱱ ᱢᱤᱫ ᱫᱤᱱ ᱠᱚᱨᱟᱣ ᱞᱮᱠᱷᱟᱱ ᱵᱮᱭᱟᱢ ᱫᱚ ᱵᱟᱭ ᱵᱮᱥᱟ ᱵᱮᱭᱟᱢ ᱡᱩᱫᱤᱢ ᱠᱚᱨᱟᱣ ᱠᱷᱟᱱ ᱫᱚ ᱫᱤᱱᱜᱮ ᱠᱚᱨᱟᱣᱢᱮ ᱮᱱᱠᱷᱟᱱ ᱫᱤᱱᱮᱢ ᱠᱚᱨᱟᱣᱟᱥᱮ ᱮᱱᱠᱷᱟᱱ ᱞᱟᱸᱜᱟ ᱵᱟᱹᱭ ᱵᱟᱹᱭᱛᱮ ᱪᱟᱵᱟ ᱦᱚᱨᱟᱜᱼᱟ ᱛᱚ ᱞᱟᱸᱜᱟ ᱪᱟᱞᱟ ᱞᱟᱹᱜᱤᱫ ᱦᱚᱸ ᱢᱟᱱᱮ ᱡᱚᱢ ᱦᱩᱭᱩᱜᱼᱟ ᱵᱟᱝᱠᱷᱟᱱ ᱫᱚ ᱞᱟᱸᱜᱟ ᱫᱚ ᱟᱡ ᱛᱮᱫᱚ ᱵᱟᱭ ᱪᱟᱵᱟᱜᱼᱟ ᱚᱱᱮ ᱩᱱᱮᱢ ᱵᱮᱭᱟᱢ ᱠᱟᱜᱼᱟ ᱟᱨ ᱟᱡ ᱛᱮᱫᱚ ᱮᱱᱠᱷᱟᱡ ᱫᱚ ᱵᱟᱭ ᱪᱟᱵᱟᱜᱼᱟ ᱢᱟᱱᱮ ᱞᱟᱸᱜᱟ ᱫᱚ ᱵᱟᱝᱠᱷᱟᱱ ᱠᱚᱢᱡᱳᱨ ᱵᱩᱡᱷᱟᱹᱜᱼᱟ ᱛᱚ ᱤᱱᱟᱹ ᱦᱤᱥᱟᱹᱵᱽ ᱫᱚ ᱢᱟᱱᱮ ᱡᱚᱢ ᱦᱩᱭᱩᱜᱼᱟ ᱮᱱᱠᱷᱟᱱ ᱫᱚ ᱟᱹᱰᱤ ᱞᱚᱜᱚᱱ ᱪᱟᱵᱟ ᱜᱚᱫᱚᱜᱼᱟ ᱞᱟᱸᱜᱟ ᱦᱚᱸ ᱟᱫᱚ ᱢᱤᱫ ᱫᱤᱱ ᱠᱚᱨᱟᱣ ᱞᱮᱠᱷᱟᱱ ᱜᱮ ᱫᱤᱱᱜᱮ ᱠᱚᱨᱟᱣ ᱦᱩᱭᱩᱜᱼᱟ ᱫᱤᱱᱮᱢ ᱠᱚᱨᱟᱣ ᱠᱷᱟᱱ ᱫᱚ ᱡᱩᱫᱤ ᱟᱹᱰᱤ ᱫᱤᱱᱮᱢ ᱠᱚᱨᱟᱣ ᱠᱮᱫ ᱠᱷᱟᱱ ᱤᱱᱟᱹ ᱯᱚᱨᱮ ᱫᱚ ᱦᱚᱲᱢᱚ ᱟᱹᱰᱤ ᱪᱮᱦᱨᱟ ᱵᱩᱡᱷᱟᱹᱜᱼᱟ ᱟᱹᱰᱤ ᱯᱷᱩᱨᱛᱤ ᱨᱮᱜᱮᱢ ᱛᱟᱦᱮᱱᱟ ᱮᱠᱫᱚᱢ ᱪᱮᱫ ᱦᱚᱸᱜᱮ ᱟᱹᱲᱤᱥ ᱵᱟᱭ ᱵᱩᱡᱷᱟᱹᱜᱼᱟ ᱢᱟᱱᱮ ᱢᱚᱱᱮᱨᱮ ᱠᱚᱥᱴᱚ ᱵᱟᱭ ᱵᱩᱡᱷᱟᱹᱜᱼᱟ ᱡᱟᱦᱟᱱᱟᱜ ᱜᱮᱢ ᱠᱚᱨᱟᱣ ᱵᱟᱲᱟᱭᱟ ᱫᱟᱹᱲ ᱵᱟᱲᱟᱭᱟᱢ ᱟᱹᱰᱤ ᱞᱚᱜᱚᱱ ᱜᱮᱢ ᱠᱚᱨᱟᱣ ᱫᱟᱲᱮᱭᱟᱜᱼᱟ ᱡᱟᱦᱟᱱᱟᱜ ᱜᱮᱢ ᱠᱚᱨᱟᱣ ᱢᱟᱱᱮ ᱦᱚᱲᱢᱚ ᱯᱩᱨᱟᱹ ᱯᱷᱤᱴᱱᱮᱥ ᱛᱟᱦᱮᱱᱟ ᱯᱩᱨᱟᱹ ᱢᱟᱱᱮ ᱯᱩᱨᱟᱹ ᱯᱷᱩᱨᱛᱤ ᱨᱮᱜᱮᱢ ᱛᱟᱦᱮᱱᱟ ᱪᱮᱫᱦᱚᱸᱜᱮ ᱚᱥᱩᱵᱤᱫᱟ ᱵᱟᱢ ᱴᱷᱤᱠᱟᱹᱭᱟ ᱡᱟᱦᱟᱱᱟᱜ ᱜᱮᱢ ᱠᱚᱨᱟᱣ ᱠᱷᱟᱱ ᱮᱠᱫᱚᱢ ᱯᱩᱨᱟᱹ ᱞᱚᱜᱚᱱ ᱞᱚᱜᱚᱱᱮᱢ ᱠᱚᱨᱟᱣᱫᱟᱲᱮᱭᱟᱜᱼᱟ ᱡᱟᱦᱟᱸ ᱥᱮᱫᱜᱮ ᱡᱩᱫᱤ ᱛᱟᱲᱟᱢ ᱟᱛᱮᱢ ᱥᱮᱱᱚᱜᱼᱟ ᱥᱮ ᱥᱚᱸᱜᱮ ᱥᱚᱸᱜᱮᱢ ᱥᱮᱴᱮᱨ ᱜᱚᱫᱟ ᱡᱟᱦᱟᱸ ᱨᱮᱜᱮ ᱡᱩᱫᱤᱢ ᱫᱮᱡ ᱵᱟᱲᱟᱜᱼᱟ ᱫᱟᱨᱮ ᱠᱚᱨᱮᱢ ᱫᱮᱡᱚᱜᱼᱟ ᱤᱱᱟᱹ ᱠᱚᱨᱮᱢ ᱫᱟᱹᱲᱮᱫ ᱜᱮᱭᱟ ᱡᱟᱦᱟᱸ ᱞᱮᱠᱟ ᱦᱮᱸᱥᱮ ᱵᱟᱝ ᱵᱮᱭᱟᱢ ᱤᱫᱤᱭᱟᱢ ᱤᱱᱠᱟᱹ ᱦᱤᱥᱟᱹᱵᱽ ᱡᱚᱢ ᱦᱩᱭᱩᱜᱼᱟ ᱛᱚ ᱡᱚᱢ ᱨᱮᱜᱮ ᱢᱮᱱᱴᱮᱱ ᱫᱚ ᱫᱚᱦᱚ ᱦᱩᱭᱩᱜᱼᱟ ᱡᱮ ᱟᱢᱫᱚ ᱫᱚᱢᱮᱢ ᱠᱟᱹᱢᱤᱭᱟ ᱫᱚᱢᱮᱢ ᱵᱮᱭᱟᱢᱟ ᱟᱨ ᱡᱚᱢ ᱫᱚ ᱵᱟᱢ ᱡᱚᱢᱟ ᱮᱸᱰᱮᱠᱷᱟᱱ ᱫᱚ ᱦᱚᱲᱢᱚ ᱫᱚ ᱟᱹᱰᱤ ᱠᱚᱢᱡᱳᱨᱳᱜ ᱜᱮᱭᱟ ᱤᱱᱟᱹ ᱦᱤᱥᱟᱹᱵᱽᱛᱮ ᱡᱚᱢ ᱯᱩᱨᱟᱹᱣ ᱞᱟᱹᱠᱛᱤ ᱜᱮᱭᱟ